ᱤᱧ ᱱᱤᱭᱟᱹ ᱱᱤᱭᱟᱹ ᱨᱮᱥᱤᱯᱤ ᱠᱚᱧ ᱠᱩᱥᱤᱭᱟᱜ ᱟ ᱡᱮᱢᱚᱱ ᱵᱤᱨᱤᱭᱟᱱᱤ ᱪᱟᱣᱢᱤᱱ ᱥᱟᱛ ᱤᱫᱤ ᱠᱟᱛᱮᱜ ᱱᱤᱭᱟᱹ ᱠᱚ ᱜᱤᱧ ᱠᱚᱨᱟᱣ ᱟᱠᱟᱫᱟ ᱡᱮᱢᱚᱱ ᱡᱤᱞ ᱩᱛᱩ ᱦᱟᱹᱠᱩ ᱩᱛᱩ ᱵᱮᱹᱞᱮᱹ ᱩᱛᱩ ᱡᱤᱞ ᱫᱚ ᱥᱩᱱᱩᱢ ᱯᱩᱭᱞᱩ ᱨᱮᱢ ᱫᱩᱞ ᱠᱮᱫᱟ ᱛᱟᱨᱯᱚᱨ ᱯᱮᱭᱟᱡᱽ ᱟᱫᱟ ᱨᱟᱹᱥᱩᱱ ᱱᱤᱭᱟᱹ ᱠᱚ ᱟᱛᱮᱜ ᱵᱮᱥ ᱠᱷᱟᱹᱱᱤᱠ ᱛᱮᱢ ᱠᱚᱥᱟᱣ ᱠᱮᱫᱟ ᱡᱤᱞ ᱠᱚᱥᱟᱣ ᱯᱚᱨᱮ ᱟᱫᱽ ᱟᱫᱚ ᱛᱟᱨᱯᱚᱨ ᱥᱟᱥᱟᱝ ᱜᱩᱲᱩ ᱡᱤᱨᱟᱹ ᱩᱡᱽᱲᱟᱹ ᱵᱩᱞᱩᱝ ᱱᱤᱭᱟᱹ ᱠᱚ ᱟᱛᱮᱜ ᱮᱢ ᱤᱭᱟᱹ ᱠᱮᱫᱟᱢ ᱮᱢᱟᱫᱟᱢ ᱛᱟᱨᱯᱚᱨᱮ ᱫᱟᱜ ᱮᱢ ᱫᱩᱞ ᱟᱫᱟ